ᱜᱟᱲᱜᱟ ᱰᱮᱢᱤᱧ ᱥᱮᱱ ᱞᱮᱱᱟ ᱦᱟᱹᱠᱩ ᱠᱚ ᱥᱟᱵᱮᱫ ᱠᱚᱣᱟ ᱟᱹᱠᱷᱨᱤᱧᱮᱫ ᱠᱚᱣᱟ ᱠᱚ ᱯᱩᱨᱟᱹ ᱯᱚᱭᱥᱟ ᱠᱚ ᱦᱩᱭᱩᱜ ᱠᱟᱱ ᱛᱟᱠᱚᱣᱟ ᱟᱨ ᱵᱟᱦᱟ ᱫᱟᱨᱮ ᱢᱚᱡᱽ ᱢᱚᱡᱽ ᱱᱟᱯᱟᱭ ᱱᱟᱯᱟᱭ ᱵᱟᱦᱟ ᱦᱮᱱᱟᱜᱼᱟ ᱱᱟᱯᱟᱭ ᱱᱟᱯᱟᱭ ᱵᱟᱦᱟ ᱦᱮᱱᱟᱜᱼᱟ ᱫᱟᱨᱮ ᱦᱮᱱᱟᱜᱼᱟ ᱟᱹᱰᱤ ᱱᱟᱯᱟᱭ ᱵᱩᱡᱷᱟᱹᱜ ᱠᱟᱱᱟ ᱥᱚᱸᱫᱷᱟᱲ ᱜᱮ ᱡᱤᱵᱽᱼᱡᱤᱭᱟᱹᱞᱤ ᱠᱚ ᱨᱟᱜ ᱮᱫᱟ